ᱤᱧ ᱨᱮᱱ ᱵᱩᱦᱤᱱ ᱟᱨ ᱦᱚᱯᱚᱱ ᱮᱨᱟ ᱜᱟᱛᱮ ᱠᱚ ᱥᱮᱪᱮᱫᱚᱜ ᱠᱚ ᱠᱷᱚᱡᱚᱜᱼᱟ ᱥᱮᱪᱮᱫ ᱫᱚ ᱡᱚᱛᱚ ᱦᱚᱲ ᱞᱟᱹᱜᱤᱫ ᱠᱟᱱᱟ ᱥᱤᱠᱷᱱᱟᱹᱛ ᱨᱮ ᱠᱚᱲᱟᱼᱠᱩᱲᱤ ᱡᱚᱛᱚ ᱦᱚᱲᱟᱜ ᱥᱚᱢᱟᱱ ᱟᱹᱭᱫᱟᱹᱨ ᱢᱮᱱᱟᱜᱼᱟ ᱮᱱᱨᱮᱦᱚᱸ ᱥᱟᱶᱛᱟ ᱨᱮᱱ ᱦᱚᱲ ᱠᱩᱲᱤ ᱜᱤᱫᱽᱨᱟᱹ ᱠᱚ ᱥᱮ ᱛᱤᱨᱞᱟᱹ ᱠᱚ ᱪᱮᱛᱟᱱ ᱵᱟᱲᱤᱡ ᱨᱮᱭᱟᱜ ᱥᱮ ᱩᱱᱠᱩᱣᱟᱜ ᱵᱷᱟᱹᱞᱟᱹᱭ ᱵᱟᱝᱠᱚ ᱠᱩᱥᱤᱜᱼᱟ ᱤᱧ ᱫᱚ ᱟᱛᱳ ᱴᱚᱞᱟ ᱨᱤᱧ ᱛᱟᱦᱮᱸᱱᱟ ᱚᱱᱟᱛ ᱩᱥᱩᱞ ᱵᱤᱫᱽᱫᱟᱹᱜᱟᱲ ᱫᱚ ᱟᱞᱮ ᱟᱛᱳ ᱠᱷᱚᱱ ᱟᱹᱰᱤ ᱥᱟᱹᱜᱤᱧ ᱜᱮᱭᱟ ᱟᱨ ᱚᱸᱰᱮ ᱪᱟᱞᱟᱜ ᱞᱟᱹᱜᱤᱫ ᱦᱚᱸ ᱜᱟᱹᱰᱤ ᱵᱟᱝ ᱧᱟᱢᱚᱜᱼᱟ ᱮᱸᱰᱮᱠᱚ ᱚᱸᱰᱮᱱ ᱠᱚ ᱢᱟᱪᱮᱫ ᱠᱚᱦᱚᱸ ᱚᱠᱛᱚ ᱨᱮ ᱵᱟᱝᱠᱚ ᱥᱮᱴᱮᱨᱟ ᱟᱨ ᱵᱤᱫᱽᱫᱟᱹᱜᱟᱲ ᱨᱮᱭᱟᱜ ᱯᱚᱨᱤᱵᱮᱥ ᱦᱚᱸ ᱟᱹᱰᱤ ᱫᱚ ᱵᱟᱝ ᱵᱮᱥᱟ ᱧᱩᱭ ᱫᱟᱜ ᱠᱚᱦᱚᱸ ᱵᱟᱝ ᱧᱟᱢᱚᱜ ᱜᱮᱭᱟ